ᱢᱤᱫ ᱜᱮᱞ ᱢᱤᱫ ᱪᱟᱹᱛ ᱢᱤᱫ ᱜᱮᱞ ᱯᱮ ᱵᱟᱹᱭᱥᱟᱹᱠᱷ ᱵᱟᱨ ᱜᱮᱞ ᱯᱮ ᱡᱳᱥᱴᱤ ᱢᱤᱫ ᱜᱮᱞ ᱯᱩᱱ ᱟᱥᱟᱲ ᱵᱟᱨ ᱜᱮᱞ ᱯᱮ ᱥᱟᱨᱵᱚᱱ ᱵᱟᱨ ᱜᱮᱞ ᱯᱩᱱ ᱵᱷᱟᱫᱽᱫᱨᱚ